ᱟᱞᱮ ᱟᱛᱳ ᱨᱮ ᱡᱟᱦᱟᱸ ᱢᱤᱴᱤᱝ ᱠᱚ ᱫᱩᱯᱲᱩᱵᱼᱟ ᱚᱱᱟ ᱢᱟᱲᱟᱝ ᱛᱮ ᱱᱚᱜᱼᱚᱸᱭ ᱱᱚᱝᱠᱟ ᱦᱩᱭᱩᱜᱼᱟ ᱢᱟᱲᱟᱝ ᱛᱮ ᱡᱟᱦᱟᱸᱭᱟᱜ ᱚᱥᱩᱵᱤᱫᱷᱟ ᱚᱲᱟᱜ ᱨᱮ ᱦᱳᱭ ᱟᱠᱟᱱ ᱩᱱᱤ ᱦᱚᱲ ᱢᱟᱹᱡᱷᱤ ᱴᱷᱮᱱ ᱦᱮᱡ ᱠᱟᱛᱮ ᱟᱡᱟᱜ ᱫᱩᱠ ᱫᱚᱭ ᱞᱟᱹᱭ ᱥᱚᱫᱚᱨᱟ ᱤᱱᱟᱹ ᱯᱚᱨᱮ ᱢᱟᱹᱡᱷᱤ ᱦᱟᱲᱟᱢ ᱡᱟᱦᱟᱸ ᱡᱟᱦᱟᱸ ᱡᱮ ᱢᱟᱹᱡᱷᱤ ᱵᱟᱵᱟ ᱡᱚᱜᱽ ᱢᱟᱹᱡᱷᱤ ᱛᱟᱹᱠᱤᱱ ᱴᱷᱮᱱᱮ ᱞᱟᱹᱭ ᱥᱚᱫᱚᱨᱟ ᱤᱱᱟᱹ ᱯᱚᱨᱮ ᱡᱚᱜᱽ ᱢᱟᱹᱡᱷᱤ ᱚᱲᱟᱜᱼᱚᱲᱟᱜ ᱪᱟᱞᱟᱣ ᱠᱟᱛᱮ ᱠᱤᱱ ᱞᱟᱹᱭᱟ ᱡᱮ ᱩᱱᱠᱩ ᱯᱷᱟᱨᱱᱟ ᱚᱲᱟᱜ ᱨᱮ ᱢᱮᱱᱛᱮ ᱛᱮᱦᱮᱧ ᱡᱟᱦᱟᱱᱟᱜ ᱢᱤᱴᱤᱝ ᱦᱚᱦᱚ ᱟᱠᱟᱱᱟ ᱟᱞᱮᱭᱟᱜ ᱯᱟᱨᱜᱟᱱᱟ ᱨᱮᱫᱚ ᱱᱚᱜᱼᱚ ᱱᱚᱝᱠᱟ ᱜᱟᱞᱢᱟᱨᱟᱣ ᱞᱟᱭᱼᱞᱟᱠᱪᱟᱨ ᱦᱩᱭᱩᱜᱼᱟ